ᱟᱪᱪᱷᱟ ᱜᱚᱝᱠᱮ ᱢᱟᱥᱮ ᱞᱟᱹᱭᱢᱮ ᱟᱢ ᱪᱟᱥᱵᱟᱥ ᱵᱟᱵᱚᱛ ᱛᱮ ᱛᱤᱱᱟᱹᱜ ᱮᱢ ᱵᱟᱰᱟᱭᱟ ᱡᱚᱦᱟᱨᱜᱮ ᱟᱹᱰᱤ ᱢᱚᱸᱡᱽ ᱮᱢ ᱯᱚᱥᱱᱚ ᱟᱠᱟᱫᱤᱧᱟᱹ ᱛᱚᱵᱮ ᱟᱞᱮᱥᱮᱫ ᱪᱟᱥᱵᱟᱥ ᱫᱚ ᱠᱷᱩᱵ ᱮᱠᱴᱟ ᱫᱚ ᱵᱟᱝ ᱦᱩᱭᱩᱜᱼᱟ ᱛᱚᱵᱮ ᱦᱟᱥᱟ ᱠᱷᱟᱹᱛᱤᱨ ᱛᱮ ᱛᱚᱵᱮ ᱟᱞᱮᱥᱮᱫ ᱫᱚ ᱢᱮᱱᱞᱤ ᱦᱩᱲᱩ ᱟᱨ ᱟᱹᱞᱩ ᱯᱮᱸᱭᱟᱡ ᱟᱨ ᱥᱟᱠᱥᱚᱵᱡᱤᱞᱮ ᱪᱟᱥᱟ ᱟᱨ ᱤᱧᱫᱚ ᱵᱤᱥᱮᱥᱠᱚᱨᱮ ᱯᱮᱸᱭᱟᱡ ᱟᱹᱞᱩ ᱟᱨ ᱦᱩᱲᱩ ᱜᱮᱞᱮ ᱪᱟᱥᱟ ᱤᱧᱦᱚᱸ ᱛᱷᱚᱲᱟ ᱠᱷᱮᱛ ᱦᱮᱱᱟᱜ ᱛᱤᱧᱟᱹ ᱚᱱᱟ ᱠᱷᱮᱛᱨᱮᱜᱮ ᱡᱟᱜᱤᱧ ᱪᱟᱥᱵᱟᱲᱟᱭᱟ ᱛᱚᱵᱮ ᱵᱚᱨᱛᱚᱢᱟᱱ ᱨᱮ ᱡᱟ ᱪᱟᱥ ᱪᱟᱞᱟᱜ ᱠᱟᱱᱟ ᱵᱮᱥᱤᱨᱵᱷᱟᱜ ᱨᱟᱥᱭᱱᱤᱠ ᱥᱟᱨ ᱥᱮ ᱮᱢᱟᱱ ᱛᱮᱭᱟᱜ ᱠᱚ ᱳᱥᱩᱫᱯᱚᱛᱨᱚ ᱠᱚ ᱡᱟ ᱞᱟᱜᱟᱜ ᱠᱟᱱᱟ ᱚᱱᱟ ᱠᱷᱟᱹᱛᱤᱨ ᱛᱮ ᱛᱷᱚᱲᱟ ᱫᱟᱢ ᱦᱚᱸ ᱵᱟᱝ ᱧᱟᱢᱚᱜ ᱠᱟᱱᱟ ᱱᱮᱛᱟᱨ ᱠᱚ ᱪᱟᱹᱥᱤ ᱚᱱᱟᱠᱷᱟᱹᱛᱤᱨ ᱛᱮ ᱪᱟᱥ ᱵᱮᱜᱚᱨ ᱠᱟᱛᱮᱫ ᱮᱴᱟᱜ ᱥᱮᱫ ᱮᱴᱟᱜ ᱡᱤᱵᱤᱠᱟ ᱥᱮᱫ ᱠᱚ ᱪᱟᱞᱟᱜ ᱠᱟᱱᱟ ᱚᱱᱟᱛᱮ ᱱᱟᱣᱟ ᱪᱟᱹᱥᱤ ᱡᱟᱦᱟᱸᱭ ᱠᱚ ᱨᱟᱠᱟᱵ ᱠᱟᱱᱟ ᱩᱱᱠᱩ ᱡᱮᱱᱚ ᱡᱚᱭᱵᱚ ᱥᱟᱨ ᱵᱮᱵᱚᱦᱟᱨ ᱟᱠᱚ ᱡᱳᱭᱵᱚᱥᱟᱨ ᱠᱚ ᱵᱮᱵᱚᱦᱟᱨ ᱞᱮᱠᱷᱟᱱ ᱠᱷᱚᱨᱚᱡ ᱦᱚᱸ ᱠᱚᱢᱚᱜ ᱛᱟᱠᱩᱣᱟ ᱟᱨ ᱟᱠᱚ ᱦᱚᱸ ᱪᱟᱥ ᱠᱷᱟᱹᱛᱤᱨ ᱛᱮ ᱛᱷᱚᱲᱟ ᱞᱟᱵᱷ ᱠᱚ ᱵᱩᱡᱷᱟᱹᱣᱼᱟ ᱵᱟᱠᱚ ᱞᱚᱥᱚᱜᱼᱟ ᱡᱚᱦᱟᱨ